ᱵᱮᱭᱟᱢ ᱥᱟᱶᱛᱮ ᱡᱳᱜ ᱵᱮᱭᱟᱢ ᱦᱚᱸ ᱟᱹᱰᱤ ᱞᱟᱹᱠᱛᱤᱭᱟᱱ ᱜᱮᱭᱟ ᱡᱳᱜ ᱵᱮᱭᱟᱢ ᱞᱮᱠᱷᱟᱱ ᱦᱚᱲᱢᱚ ᱟᱹᱰᱤ ᱯᱷᱩᱨᱛᱤ ᱛᱟᱦᱮᱱᱟ ᱚᱱᱟ ᱡᱳᱜ ᱵᱮᱭᱟᱢ ᱫᱚ ᱢᱚᱱᱮ ᱢᱤᱫ ᱫᱷᱮᱭᱟᱱ ᱠᱟᱛᱮ ᱵᱮᱭᱟᱢ ᱦᱩᱭᱩᱜᱼᱟ ᱚᱱᱟᱛᱮ ᱥᱚᱨᱠᱟᱨ ᱯᱟᱦᱟᱴᱟ ᱠᱷᱚᱱ ᱦᱚᱸ ᱚᱱᱟ ᱡᱳᱜ ᱵᱮᱭᱟᱢ ᱞᱟᱹᱜᱤᱫ ᱡᱳᱜ ᱫᱤᱱ ᱦᱚᱸ ᱢᱤᱫ ᱫᱤᱱ ᱠᱚ ᱫᱚᱦᱚ ᱠᱟᱫᱼᱟ ᱡᱳᱜ ᱵᱮᱭᱟᱢ ᱦᱟᱛᱟᱣ ᱫᱚ ᱥᱚᱠ ᱢᱚᱛᱚ ᱫᱚ ᱵᱟᱝ ᱠᱟᱱᱟ ᱟᱹᱰᱤ ᱱᱟᱯᱟᱭ ᱜᱮᱭᱟ ᱡᱟᱦᱟᱸᱭ ᱠᱚᱠᱚ ᱫᱤᱱ ᱦᱤᱞᱳᱜ ᱠᱚ ᱡᱳᱜ ᱵᱮᱭᱟᱢ ᱫᱚ ᱩᱱᱠᱩᱣᱟᱜ ᱦᱚᱲᱢᱚ ᱨᱮᱫᱚ ᱞᱚᱜᱚᱱ ᱡᱟᱦᱟᱱᱟᱜ ᱨᱩᱣᱟᱹ ᱦᱟᱥᱩ ᱵᱟᱝ ᱮ ᱥᱮᱴᱮᱫ ᱫᱟᱲᱮᱭᱟᱠᱚᱣᱟ ᱚᱱᱟᱛᱮ ᱥᱚᱠ ᱞᱮᱠᱟ ᱵᱟᱝ ᱠᱟᱛᱮ ᱡᱳᱜ ᱵᱮᱭᱟᱢ ᱫᱚ ᱱᱤᱦᱟᱹᱛᱤ ᱜᱮ ᱦᱟᱛᱟᱣᱫᱚᱨᱠᱟᱨ ᱜᱮ

ᱡᱟᱦᱟᱸᱭ ᱠᱚ ᱵᱟᱠᱚ ᱵᱮᱭᱟᱢ ᱵᱟᱲᱟᱭᱟ ᱩᱱᱠᱩ ᱫᱚ ᱩᱱᱟᱹᱜ ᱯᱷᱩᱨᱛᱤ ᱫᱚ ᱵᱟᱝᱠᱚ ᱛᱟᱦᱮᱱᱟ